ᱦᱮᱸ ᱫᱟᱫᱟ ᱡᱚᱦᱟᱨ ᱜᱮ ᱫᱟᱫᱟ ᱥᱚᱵᱡᱤ ᱫᱚ ᱡᱚᱛᱚ ᱨᱚᱠᱚᱢᱟᱜ ᱜᱮ ᱢᱮᱱᱟᱜ ᱠᱟᱫᱟ ᱟᱫᱚ ᱛᱤᱱᱟᱹᱜ ᱜᱟᱱ ᱪᱮᱫ ᱞᱮᱠᱟᱢ ᱦᱟᱛᱟᱣᱟ ᱱᱚᱰᱮ ᱫᱚ ᱤᱧ ᱴᱷᱮᱡ ᱫᱚ ᱡᱚᱛᱚ ᱨᱚᱠᱚᱢ ᱥᱚᱵᱡᱤ ᱜᱮ ᱧᱟᱢᱚᱜ ᱠᱟᱱᱟ ᱡᱮᱢᱚᱱ ᱠᱚᱦᱚᱸᱰᱟ ᱛᱷᱮᱠᱮ ᱟᱞᱩ ᱛᱟᱯᱚᱨ ᱠᱟᱸᱪᱟ ᱥᱚᱵᱡᱤ ᱡᱚᱛᱚ ᱠᱟᱸᱪᱟ ᱥᱚᱵᱡᱤ ᱨᱮᱱᱟᱜ ᱜᱮ ᱵᱟᱡᱟᱨ ᱦᱮᱸ ᱴᱷᱤᱠ ᱜᱮᱭᱟ ᱛᱚᱵᱮ ᱟᱞᱩ ᱵᱟᱡᱟᱨ ᱮᱠᱷᱚᱱ ᱪᱚᱞᱞᱤᱥ ᱴᱟᱠᱟ ᱠᱮᱡᱤ ᱪᱟᱞᱟᱜ ᱠᱟᱱᱟ ᱠᱚᱦᱚᱸᱰᱟ ᱠᱚᱫᱚ ᱪᱟᱞᱟᱜ ᱠᱟᱱᱟ ᱮᱠᱷᱚᱱ ᱛᱤᱨᱤᱥ ᱴᱟᱠᱟ ᱥᱮᱭᱟ ᱥᱮᱭᱟ ᱫᱚ ᱵᱟᱹᱱᱩᱜᱼᱟ ᱮᱠᱷᱮᱱ ᱵᱷᱟᱜᱮ ᱵᱷᱟᱜᱮ ᱵᱟᱪᱷᱟᱣ ᱠᱚᱨᱟ ᱢᱟᱞ ᱟᱜᱩ ᱦᱩᱭᱩᱜ ᱠᱟᱱᱟ ᱵᱟᱝ ᱫᱟᱫᱟ ᱜᱮᱨᱮᱱᱴᱤ ᱢᱟᱞ ᱠᱟᱱᱟ ᱟᱞᱮ ᱫᱚ ᱪᱟᱹᱥᱤ ᱮᱠᱵᱟᱨᱮ ᱱᱚᱜᱚᱫᱽ ᱱᱚᱜᱚᱫᱽ ᱛᱩᱞᱟᱹᱣ ᱟᱜᱩ ᱠᱟᱛᱮ ᱠᱚ ᱟᱜᱩᱣ ᱠᱟᱫᱟ ᱚᱸᱰᱮ ᱦᱟᱴᱨᱮ ᱵᱟᱝ ᱫᱟᱫᱟ ᱟᱞᱮ ᱰᱚ ᱜᱮᱨᱮᱱᱴᱤ ᱜᱮᱭᱟ ᱜᱮᱨᱮᱱᱴᱤ ᱢᱟᱞ ᱠᱟᱱ ᱛᱟᱞᱮᱭᱟ ᱟᱢ ᱟᱢ ᱜᱮᱫ ᱠᱟᱛᱮ ᱟᱢ ᱜᱮᱫ ᱠᱟᱛᱮᱧ ᱩᱫᱩᱜᱽ ᱫᱟᱲᱮᱭᱟᱢᱟ ᱱᱚᱜᱚᱭ ᱢᱤᱫᱴᱮᱝ ᱜᱟᱱ ᱜᱮᱫᱼᱟᱜ ᱢᱮᱱᱟᱜᱼᱟ ᱢᱟ ᱧᱮᱞ ᱢᱮ ᱱᱚᱜᱼᱚᱭ ᱟᱨᱚ ᱚᱥᱩᱵᱤᱛᱟ ᱦᱩᱭᱩᱜ ᱠᱷᱟᱡ ᱡᱩᱫᱤ ᱥᱮᱨᱚᱠᱚᱢ ᱤᱭᱟᱹ ᱛᱟᱦᱮᱱ ᱠᱷᱟᱡ ᱯᱷᱮᱨᱚᱛ ᱴᱚ ᱠᱟᱹᱧᱟᱢ ᱚᱥᱩᱵᱤᱛᱟ ᱯᱷᱮᱨᱚᱛ ᱤᱧ ᱦᱟᱛᱟᱣ ᱜᱮᱭᱟ ᱚᱥᱵᱤᱛᱟ ᱵᱟᱹᱱᱩᱜᱼᱟ ᱜᱚᱴᱟ ᱛᱮ ᱡᱩᱫᱤᱢ ᱯᱷᱮᱨᱚᱛ ᱤᱧ ᱠᱷᱟᱱ ᱫᱚᱹᱧ ᱦᱟᱛᱟᱣ ᱜᱮᱭᱟ ᱡᱩᱫᱤ ᱥᱮᱨᱚᱠᱚᱢ ᱠᱷᱟᱨᱟᱯ ᱛᱟᱦᱮᱱ ᱠᱷᱟᱡ ᱦᱮᱸ ᱦᱮ ᱪᱚᱞᱞᱤᱥ ᱴᱟᱠᱟ ᱠᱮᱡᱤ ᱫᱟᱫᱟ ᱟᱨ ᱪᱮᱫ ᱮᱢ ᱢᱮᱱᱟ ᱟᱞᱩ ᱡᱟ ᱛᱟ ᱠᱚᱢ ᱫᱟᱢᱟᱜ ᱠᱟᱱᱟ ᱟᱞᱩ ᱱᱮᱥ ᱡᱟ ᱛᱟ ᱫᱟᱜ ᱛᱮ ᱱᱚᱥᱴᱚᱜ ᱠᱟᱱᱛᱮ ᱵᱩᱜᱤᱛᱮ ᱫᱟᱢ ᱪᱟᱹᱥᱤ ᱠᱚ ᱠᱚᱢᱛᱮ ᱵᱟᱠᱚ ᱮᱢᱚᱜ ᱠᱟᱱᱟ ᱦᱮᱸ ᱫᱟᱫᱟ ᱥᱮ ᱧᱮᱞ ᱦᱩᱭᱩᱜᱼᱟ ᱚᱱᱟ ᱫᱚ ᱧᱮᱞ ᱦᱩᱭᱩᱜ ᱜᱮᱭᱟ ᱡᱟ ᱜᱮ ᱛᱷᱚᱲᱟ ᱠᱚᱱᱥᱮᱥᱚᱱ ᱵᱟ ᱮᱢᱟᱢ ᱜᱮᱭᱟ ᱪᱷᱟᱹᱲ ᱫᱚᱹᱧ ᱮᱢᱟᱢ ᱠᱟᱱ ᱜᱮᱭᱟ ᱦᱮᱸ ᱦᱮᱸ ᱴᱷᱤᱠ ᱜᱮᱭᱟ ᱚᱱᱟ ᱫᱚ ᱱᱟᱦᱚᱭ ᱡᱟᱜᱮ ᱛᱷᱚᱲᱟ ᱪᱷᱟᱲ ᱫᱚᱧ ᱮᱢᱟᱢ ᱜᱮᱭᱟ ᱠᱤᱱᱛᱩ ᱪᱚᱞᱞᱤᱥ ᱴᱟᱠᱟ ᱠᱷᱚᱡ ᱱᱟᱦᱚᱭ ᱵᱟᱨ ᱴᱟᱠᱟ ᱠᱚᱢᱮᱢ ᱤᱢᱟᱹᱧᱟ ᱟᱨ ᱟᱨ ᱪᱮᱫ ᱞᱟᱜᱟᱣ ᱢᱮᱭᱟ ᱟᱨ ᱪᱮᱫ ᱠᱚ ᱞᱟᱜᱟᱣ ᱢᱮᱭᱟ ᱢᱟᱨᱤᱪ ᱮᱠᱷᱚᱱ ᱫᱚ ᱫᱩᱥᱚ ᱴᱟᱠᱟ ᱠᱮᱡᱤ ᱪᱟᱞᱟᱜ ᱠᱟᱱᱟ ᱦᱮᱸᱻ ᱢᱟᱨᱤᱪ ᱟᱨ ᱪᱮᱫ ᱢᱮᱱᱟᱜᱼᱟ ᱫᱟᱜ ᱠᱷᱟᱹᱛᱤᱨ ᱛᱮ ᱱᱤᱭᱟᱹ ᱠᱚᱫᱚ ᱫᱚᱨ ᱠᱚᱫᱚ ᱟᱹᱰᱤ ᱟᱸᱴ ᱨᱟᱠᱟᱵ ᱪᱟᱞᱟᱣ ᱠᱟᱱᱟ ᱟᱪᱪᱷᱟ ᱴᱷᱤᱠ ᱜᱮᱭᱟ ᱛᱷᱚᱲᱟ ᱮᱠᱥᱚ ᱟᱥᱤ ᱠᱟᱛᱮᱧ ᱮᱢᱟᱢᱟ ᱟᱫᱷᱮ ᱫᱚ ᱟᱫᱷᱮ ᱫᱚ ᱟᱹᱰᱤ ᱟᱹᱰᱤ ᱠᱚᱢ ᱜᱮ ᱦᱤᱡᱩᱜ ᱠᱟᱱᱟ ᱚᱱᱟ ᱤᱭᱟᱹᱛᱮ ᱫᱟᱢ ᱫᱚ ᱟᱹᱰᱤ ᱦᱟᱭ ᱜᱮ ᱢᱮᱱᱟᱜ ᱠᱟᱫᱟ ᱟᱫᱷᱮ ᱨᱮᱱᱟᱜ ᱫᱚ ᱠᱚᱱᱥᱮᱥᱚᱱ ᱫᱚ ᱟᱹᱰᱤ ᱟᱭᱢᱟ ᱫᱚ ᱵᱟᱹᱧ ᱮᱢ ᱫᱟᱲᱮᱭᱟᱢᱟ ᱡᱟᱜᱮ ᱫᱚᱥ ᱴᱟᱠᱟ ᱜᱟᱱ ᱠᱚᱢᱮᱧ ᱮᱢ ᱫᱟᱲᱮᱭᱟᱢᱟ ᱯᱟᱨ ᱠᱮᱡᱤ ᱨᱮ ᱵᱟᱝ ᱫᱟᱫᱟ ᱚᱥᱩᱵᱤᱛᱟ ᱵᱟᱝ ᱦᱩᱭᱩᱜᱼᱟ ᱫᱩᱱᱤᱭᱟᱹ ᱨᱮ ᱢᱟᱨᱠᱮᱴ ᱨᱮᱱᱟᱜ ᱚᱵᱚᱥᱛᱟᱢ ᱧᱮᱞ ᱠᱟᱫ ᱜᱮᱭᱟ ᱟᱨ ᱟᱞᱮ ᱵᱮᱵᱽᱥᱟ ᱮᱠᱵᱟᱨᱮ ᱰᱟᱣᱩᱱ ᱪᱟᱵᱟᱜ ᱛᱟᱞᱮᱭᱟ ᱚᱥᱩᱵᱤᱛᱟ ᱵᱟᱝ ᱦᱩᱭᱩᱜᱼᱟ ᱚᱥᱩᱵᱤᱛᱟ ᱵᱟᱝ ᱦᱩᱭᱩᱜᱼᱟ ᱡᱟᱜᱮ ᱛᱷᱚᱲᱟ ᱮᱴᱟᱜ ᱠᱚ ᱫᱚᱠᱟᱱ ᱠᱷᱚᱡ ᱵᱟᱡᱟᱨ ᱨᱮ ᱧᱮᱞ ᱢᱮ ᱚᱱᱟ ᱠᱷᱚᱡ ᱡᱟᱜᱮ ᱟᱭᱢᱟ ᱠᱚᱢ ᱛᱮᱧ ᱮᱢᱟᱢ ᱠᱟᱱᱟ ᱟᱢ ᱯᱟᱥᱮ ᱫᱚᱠᱟᱱᱮᱢ ᱠᱩᱞᱩ ᱞᱮᱜᱟ ᱠᱚᱣᱟ ᱚᱥᱩᱵᱤᱫᱟ ᱵᱟᱹᱱᱩᱜᱼᱟ ᱦᱮᱸ ᱴᱷᱤᱠ ᱜᱮᱭᱟ ᱫᱟᱫᱟ ᱟᱹᱰᱤ ᱟᱹᱰᱤ ᱠᱚᱢ ᱟᱹᱰᱤ ᱠᱚᱢ ᱛᱮᱜᱮᱧ ᱮᱢᱟᱢ ᱠᱟᱱᱟ ᱚᱥᱩᱵᱤᱫᱟ ᱵᱟᱝ ᱵᱟᱝ ᱦᱩᱭᱩᱜᱼᱟ ᱥᱟᱱᱟᱢ ᱥᱟᱱᱟᱢ ᱞᱤᱥᱴ ᱠᱚ ᱟᱪᱪᱷᱟ ᱪᱮᱫ ᱠᱚ ᱫᱚᱨᱠᱟᱨ ᱢᱮᱱᱟᱜ ᱛᱟᱢᱟ ᱮᱠᱴᱩ ᱤᱢᱟᱹᱧ ᱢᱮ ᱟᱨ ᱞᱤᱥᱴ ᱠᱟᱛᱮᱫ ᱡᱟ ᱫᱚᱨᱠᱟᱨ ᱢᱮᱱᱟᱜ ᱥᱟᱱᱟᱢ ᱠᱚᱥᱮᱥᱮᱱ ᱮᱢ ᱠᱟᱛᱮ ᱜᱮ ᱢᱚᱴᱟᱢᱩᱴᱤᱧ ᱮᱢᱟᱢᱟ ᱟᱢ ᱦᱚᱸ ᱵᱟᱹᱧ ᱜᱚᱡ ᱢᱮᱭᱟ ᱤᱧ ᱦᱚᱸ ᱵᱟᱹᱧ ᱜᱚᱡᱚᱜᱼᱟ ᱦᱮᱸ